ᱦᱮᱸ ᱞᱟ ᱭᱵᱤᱱ ᱦᱮᱸ ᱞᱟ ᱭᱵᱤᱱ ᱦᱳᱭ ᱟᱸᱦᱟᱸ ᱟᱪᱪᱷᱟ ᱟᱹᱵᱤᱱ ᱚᱠᱟ ᱡᱟᱭᱜᱟ ᱠᱷᱚᱱ ᱵᱤᱱ ᱞᱟ ᱭ ᱮᱫᱟ ᱟᱪᱪᱷᱟ ᱟᱪᱪᱷᱟ ᱟᱸ ᱟᱹᱞᱤᱧ ᱞᱟᱹᱭ ᱮᱫᱟᱞᱤᱧ ᱡᱮ ᱚᱱᱟ ᱟᱯᱮᱭᱟᱜ ᱥᱩᱨ ᱨᱮ ᱡᱟᱦᱟᱸ ᱵᱟᱡᱟᱨ ᱢᱮᱱᱟᱜ ᱟ ᱚᱱᱟ ᱧᱩᱛᱩᱢ ᱠᱟ ᱡᱽ ᱞᱟ ᱭ ᱞᱮᱠᱷᱟᱱ ᱵᱷᱟ ᱜᱮ ᱠᱚᱜᱼᱟ ᱟᱨᱠᱤ ᱟᱪᱪᱷᱟ ᱟᱪᱪᱷᱟ ᱟᱪᱷᱟ ᱟᱸ ᱟᱹᱵᱤᱱᱟᱜ ᱚᱱᱟ ᱯᱳᱥᱴ ᱠᱟᱨᱰ ᱛᱟ ᱵᱤᱱ ᱢᱟᱱᱮ ᱵᱟᱡᱟᱨ ᱚᱠᱟᱨᱮ ᱛᱟ ᱵᱤᱱ ᱚ ᱟᱪᱷᱟ ᱦᱮᱸ ᱵᱟᱡᱟᱨ ᱯᱷᱩᱞᱠᱩᱥᱢᱟ ᱠᱷᱚᱱ ᱟᱸ ᱢᱤᱫᱴᱟᱝ ᱠᱚᱞᱠᱟᱛᱟ ᱵᱟᱥ ᱦᱤᱡᱩᱜ ᱟ ᱢᱤᱫᱴᱟᱝ ᱥᱟᱛᱴᱟ ᱨᱮ ᱧᱤᱫᱟ ᱥᱟᱛᱴᱟ ᱨᱮᱠᱚ ᱟᱲᱟᱜᱟ ᱦᱟᱸᱜ ᱟᱹᱵᱤᱱ ᱚᱱᱟ ᱛᱮᱦᱚᱸ ᱠᱚᱞᱠᱟᱛᱟ ᱵᱤᱱ ᱦᱮᱡ ᱫᱟᱲᱮᱭᱟᱜ ᱟ ᱦᱮᱸ ᱟᱨ ᱟᱹᱵᱤᱱ ᱡᱩᱫᱤ ᱴᱨᱮᱱ ᱛᱮ ᱪᱟᱞᱟᱜ ᱥᱟᱱᱟ ᱵᱤᱱᱟ ᱦᱮᱡ ᱥᱟᱱᱟ ᱵᱤᱱᱟ ᱛᱟᱦᱚᱞᱮ ᱟᱹᱵᱤᱱ ᱯᱷᱩᱞᱠᱩᱥᱢᱟ ᱠᱷᱚᱱᱟᱜ ᱡᱷᱟᱲᱜᱟᱢ ᱵᱤᱱ ᱪᱟᱞᱟᱜ ᱟ ᱡᱷᱟᱲᱜᱟᱢ ᱨᱮ ᱴᱨᱮᱱ ᱵᱤᱱ ᱥᱟᱵᱟ ᱚᱸᱰᱮ ᱠᱷᱚᱱ ᱴᱨᱮᱱ ᱥᱟᱵ ᱞᱮᱠᱷᱟᱱ ᱜᱮ ᱱᱚᱸᱰᱮ ᱦᱟᱣᱲᱟ ᱠᱷᱚᱱᱟᱜ ᱠᱳᱞᱠᱟᱛᱟ

ᱦᱮᱸ ᱦᱮᱸ ᱚᱱᱟᱫᱚ ᱠᱚᱱᱚ ᱚᱥᱩᱵᱤᱫᱷᱟ ᱵᱟᱹᱱᱩᱜ ᱟ ᱚᱱᱟ ᱦᱚᱵᱤᱱ ᱪᱟᱞᱟᱣ ᱫᱟᱲᱮᱭᱟᱜ ᱟ ᱦᱟᱸᱜ ᱱᱚᱸᱰᱮ ᱠᱟᱱ ᱦᱟᱣᱲᱟ ᱥᱴᱮᱥᱚᱱ ᱠᱷᱚᱱᱟᱜ ᱟᱹᱵᱤᱱ ᱴᱨᱮᱱ ᱥᱟᱵ ᱦᱩᱭᱩᱜ ᱛᱟᱹᱵᱤᱱᱟ ᱦᱮᱸ ᱱᱚᱸᱰᱮ ᱦᱟᱣᱲᱟ ᱥᱴᱮᱥᱚᱱ ᱠᱷᱟᱱᱟᱜ ᱴᱨᱮᱱ ᱵᱤᱱ ᱥᱟᱵ ᱞᱮᱠᱷᱟᱱ ᱜᱮ ᱟ ᱵᱤᱱᱵᱤᱱ ᱪᱟᱞᱟᱣ ᱫᱟᱲᱮᱭᱟᱜ ᱟ ᱦᱮᱸ ᱦᱮᱸ ᱟᱪᱪᱷᱟ ᱟᱪᱪᱷᱟ ᱟᱪᱷᱟ ᱚᱱᱟᱢᱟ ᱱᱟᱯᱟᱭ ᱠᱟᱛᱷᱟ ᱠᱟᱱᱟ ᱵᱟᱰᱟᱭ ᱡᱚᱝ ᱫᱚ ᱵᱷᱟᱜᱮ ᱜᱮᱭᱟ ᱦᱟᱸᱜ

ᱟᱪᱪᱷᱟ ᱴᱷᱤᱠᱟ ᱱ ᱜᱮᱭᱟ